ᱤᱧᱟᱹᱜ ᱚᱲᱟᱜ ᱥᱩᱨ ᱥᱩᱯᱩᱨ ᱴᱚᱴᱷᱟ ᱠᱚᱨᱮ ᱥᱟᱶᱟᱨ

ᱤᱧ ᱡᱟᱦᱟᱸ ᱵᱚᱱᱫᱮᱡᱽ ᱤᱧ ᱦᱟᱛᱟᱣᱟ ᱚᱱᱟ ᱫᱚ ᱦᱩᱭᱩᱜ ᱠᱟᱱᱟ ᱥᱩᱨ ᱥᱩᱯᱩᱨ ᱱᱟᱯᱟᱭ ᱪᱷᱤᱢ ᱪᱷᱟᱢ ᱫᱚᱦᱚᱭ ᱞᱟᱹᱜᱤᱫ ᱡᱟᱦᱟᱱ ᱟᱹᱛᱷᱟᱹᱲᱟ ᱞᱟᱴᱟᱯᱟᱴᱟ ᱥᱚ ᱥᱤᱲᱤᱡ ᱟᱵᱚᱨᱡᱚᱱᱟ ᱚᱪᱚᱜ ᱦᱩᱭᱩᱜᱼᱟ ᱵᱟᱹᱲᱤᱡ ᱥᱮᱭᱟ ᱫᱟᱜ ᱠᱚ ᱟᱞᱚ ᱛᱚᱵᱟᱜ ᱛᱟᱦᱮᱱ ᱢᱟ ᱚᱱᱟ ᱠᱚ ᱠᱷᱮᱭᱟᱞ ᱫᱚᱦᱚᱭ ᱦᱩᱭᱩᱜᱼᱟ ᱯᱞᱟᱥᱴᱤᱠ ᱟᱵᱚᱨᱡᱚᱱᱟ ᱠᱚ ᱟᱹᱛᱷᱟᱹᱲᱤ ᱜᱤᱰᱤ ᱵᱟᱝ ᱜᱟᱱᱚᱜᱼᱟ ᱥᱚᱢᱚᱭ ᱨᱮ ᱰᱤ ᱰᱤ ᱴᱤ ᱮᱥᱯᱮᱨᱮ ᱜᱮᱢᱟᱠᱥᱤᱱ ᱮᱢᱟᱱ ᱞᱟᱹᱛᱤᱭᱟᱜ ᱨᱟᱱ ᱠᱚ ᱮᱢ ᱞᱟᱹᱠᱛᱤᱜ ᱠᱟᱱᱟ

ᱪᱷᱤᱢ ᱪᱷᱟᱢ ᱫᱚᱦᱚᱭ ᱞᱟᱹᱜᱤᱫ ᱛᱮ ᱥᱚᱨᱠᱟᱨᱟᱜ ᱜᱚᱲᱚ ᱠᱚᱦᱚᱸ ᱦᱟᱛᱟᱣ ᱦᱩᱭᱩᱜᱼᱟ ᱛᱚᱵᱮᱭᱟᱱᱟᱜ ᱱᱟᱯᱟᱭ ᱥᱟᱶᱟᱨ ᱤᱧᱟ ᱜ ᱴᱚᱴᱷᱟ ᱠᱚᱨᱮᱧ ᱧᱮᱞ ᱧᱟᱢᱟ ᱥᱮ ᱛᱟᱦᱮᱱᱟ